ᱤᱧ ᱡᱚᱠᱷᱚᱱ ᱠᱟᱹᱴᱤᱡ ᱵᱮᱲᱟᱨᱮ ᱢᱟᱱᱮ ᱤᱥᱠᱩᱞᱤᱧ ᱪᱟᱞᱟᱜ ᱠᱟᱱ ᱛᱟᱦᱮᱱᱚᱜᱼᱟ ᱛᱚᱠᱷᱚᱱᱫᱚ ᱤᱧᱫᱚ ᱵᱟᱝᱞᱟ ᱥᱟᱵᱽᱡᱮᱠᱴᱜᱤᱧ ᱠᱩᱥᱤᱭᱟᱜ ᱠᱟᱱ ᱛᱟᱦᱮᱱᱚᱜᱼᱟ ᱪᱮᱫᱟᱜ ᱥᱮ ᱵᱟᱝᱞᱟᱫᱚ ᱢᱟᱱᱮ ᱟᱞᱮ ᱩᱛᱛᱚᱨ ᱫᱤᱱᱟᱡᱽᱯᱩᱨ ᱨᱮᱫᱚ ᱵᱟᱝᱞᱟᱜᱮ ᱡᱟᱹᱥᱛᱤ ᱫᱚ ᱪᱟᱞᱟᱜ ᱠᱟᱱᱟ ᱟᱫᱚ ᱚᱱᱟᱛᱮ ᱤᱧᱫᱚ ᱵᱟᱝᱞᱟᱜᱤᱧ ᱠᱩᱥᱤᱭᱟᱜᱠᱟᱱ ᱛᱟᱦᱮᱱᱚᱜᱼᱟ ᱟᱨ ᱡᱚᱠᱷᱚᱱᱜᱮ ᱤᱧ ᱤᱥᱠᱩᱞᱤᱧ ᱪᱟᱞᱟᱜᱠᱟᱱ ᱛᱟᱦᱮᱱᱚᱜᱼᱟ ᱛᱚᱠᱷᱚᱱᱜᱮ ᱢᱟᱱᱮ ᱤᱧ ᱢᱟᱱᱮ ᱨᱩᱣᱟᱹᱞᱤᱱᱟᱹᱧ ᱨᱩᱣᱟᱹᱞᱤᱱᱟᱹᱧ ᱮᱱᱠᱷᱟᱱ ᱨᱩᱣᱟᱹ ᱢᱟᱱᱮ ᱢᱟᱲᱟᱝ ᱨᱩᱣᱟᱹ ᱢᱟᱱᱮ ᱟᱹᱰᱤ ᱞᱟᱹᱴᱩ ᱨᱩᱣᱟᱹᱜᱮ ᱛᱟᱯᱚᱨᱮ ᱨᱩᱣᱟᱹ ᱠᱷᱟᱹᱛᱤᱨᱛᱮ ᱤᱧ ᱢᱤᱫ ᱵᱚᱪᱷᱚᱨᱫᱤᱱ ᱤᱥᱠᱩᱞ ᱵᱟᱹᱧ ᱥᱮᱱ ᱫᱟᱲᱮᱭᱟᱫᱟᱼᱟ ᱛᱚ ᱤᱧᱫᱚ ᱯᱟᱲᱦᱟᱜᱫᱚ ᱢᱚᱱᱛᱮ ᱫᱚ ᱠᱟᱡᱟᱠᱤᱧ ᱢᱮᱱᱞᱮᱫᱟ ᱠᱤᱱᱛᱩ ᱨᱩᱣᱟᱹ ᱠᱟᱹᱛᱤᱨᱛᱮ ᱤᱧᱫᱚ ᱵᱟᱹᱧ ᱥᱮᱱ ᱫᱟᱲᱮᱼᱟ ᱛᱟᱭᱚᱢᱛᱮ ᱤᱥᱠᱩᱞ ᱛᱟᱭᱚᱢᱛᱮ ᱵᱟᱹᱜᱤᱠᱮᱫ ᱠᱷᱟᱱᱤᱧ ᱛᱟᱭᱚᱢᱛᱮ ᱢᱟᱱᱮ ᱜᱚᱜᱚᱦᱚᱸᱭ ᱢᱮᱱᱟ ᱡᱮ ᱤᱚᱥᱠᱩᱞ ᱟᱞᱚᱢ ᱪᱟᱞᱟᱜᱼᱟ ᱠᱟᱹᱢᱤ ᱦᱩᱭᱩᱜᱼᱟ ᱚᱲᱟᱜᱨᱮ ᱟᱫᱚ ᱤᱧᱫᱚ ᱢᱚᱱᱛᱮᱫᱚᱧ ᱪᱮᱥᱴᱟᱞᱮᱫ ᱜᱮᱭᱟ ᱡᱮ ᱵᱚᱞᱮ ᱱᱤᱛᱚᱜ ᱵᱮᱥ ᱠᱟᱛᱮᱫ ᱟᱨᱦᱚᱸᱧ ᱵᱷᱩᱨᱛᱤ ᱫᱚᱲᱦᱟᱜᱼᱟ ᱟᱨᱤᱧ ᱯᱟᱲᱦᱟᱜᱼᱟ ᱛᱳ ᱤᱧ ᱱᱤᱭᱟᱹᱜᱤ ᱵᱟᱹᱧ ᱵᱩᱡᱷᱟᱹᱣ ᱫᱟᱲᱮᱭᱟᱜ ᱠᱟᱱᱟ ᱡᱮ ᱜᱚᱜᱚ ᱤᱧᱮ ᱢᱟᱱᱟᱭᱤᱧᱟᱹ ᱡᱮ ᱟᱞᱚᱢ ᱪᱟᱞᱟᱜᱼᱟ ᱛᱳ ᱤᱧ ᱚᱱᱟ ᱤᱭᱟᱹᱛᱮ ᱟᱹᱰᱤ ᱟᱯᱥᱳᱥ ᱤᱧᱟᱹᱜ ᱢᱚᱱᱮ ᱟᱹᱭᱠᱟᱹᱣᱟᱭ ᱟᱫᱚ ᱟᱨᱦᱚ ᱟᱨᱦᱚ ᱥᱟᱱᱛᱟᱲ ᱵᱚᱭᱦᱟ ᱡᱚᱫᱤ ᱱᱩᱱᱟᱹᱜ ᱦᱮᱱᱟᱜ ᱯᱮ ᱠᱷᱟᱱ ᱛᱚ ᱚᱞᱚᱜᱼᱯᱟᱲᱦᱟᱜ ᱫᱤᱠ ᱛᱮᱫᱚ ᱟᱞᱚᱯᱮ ᱛᱟᱭᱚᱢᱚᱜᱼᱟ ᱡᱮ ᱟᱞᱚᱯᱮ ᱢᱮᱱᱟ ᱡᱮ ᱤᱧᱫᱚ ᱤᱥᱠᱩᱞ ᱵᱟᱹᱧ ᱪᱟᱞᱟᱜᱼᱟ ᱡᱮ ᱟᱵᱚ ᱥᱟᱱᱛᱟᱲ ᱵᱚᱭᱦᱟ ᱱᱤᱱᱟᱹᱜ ᱛᱟᱭᱚᱢᱨᱮ ᱢᱮᱱᱟᱜ ᱵᱚᱱᱟ ᱟᱵᱚᱵᱚᱱ ᱚᱞᱼᱯᱟᱲᱦᱟᱣ ᱞᱮᱱᱠᱷᱟᱱ ᱟᱨᱦᱚᱸ ᱞᱟᱦᱟ ᱥᱮᱫᱵᱚᱱ ᱞᱟᱦᱟᱜᱼᱟ ᱟᱵᱚᱵᱚᱱ ᱞᱟᱦᱟᱞᱮᱱ ᱠᱷᱟᱱ ᱟᱵᱚ ᱚᱠᱚᱭᱦᱚᱸ ᱵᱟᱠᱚ ᱨᱚᱠᱟᱣ ᱫᱟᱲᱮᱭᱟᱵᱚᱱᱟ ᱛᱳ ᱚᱱᱟᱛᱤᱧ ᱢᱮᱱᱟ ᱤᱧᱢᱟ ᱦᱚᱜᱼᱚᱝᱠᱟ ᱡᱮ ᱢᱟᱱᱮ ᱜᱚᱜᱚ ᱤᱭᱟᱹ ᱢᱟᱱᱟ ᱠᱷᱟᱹᱛᱤᱨᱛᱮ ᱵᱟᱹᱧ ᱯᱟᱲᱦᱟᱣ ᱫᱟᱲᱮᱭᱟᱫᱟ ᱟᱨᱦᱚᱸ ᱟᱹᱰᱤᱜᱟᱱ ᱦᱟᱱᱛᱟᱲ ᱵᱚᱭᱦᱟ ᱢᱮᱱᱟᱜ ᱵᱚᱱᱟ ᱟᱫᱚ ᱟᱵᱚᱫᱚ ᱤᱧᱫᱚ ᱥᱩᱫᱩᱧ ᱢᱮᱱᱟ ᱪᱮᱫ ᱵᱟᱝᱞᱟᱫᱚ ᱪᱮᱫ ᱤᱝᱞᱤᱥ ᱟᱨ ᱵᱟᱝᱞᱟ ᱟᱨ ᱟᱵᱚ ᱥᱟᱱᱛᱟᱲᱤᱛᱮ ᱡᱚᱛᱚ ᱨᱚᱠᱚᱢ ᱫᱤᱭᱮ ᱯᱟᱲᱦᱟᱜ ᱯᱮ ᱟᱵᱚ ᱡᱩᱫᱤᱵᱚᱱ ᱯᱟᱲᱦᱟᱣ ᱞᱮᱱᱠᱷᱟᱱ ᱟᱵᱚ ᱜᱮᱵᱚᱱ ᱛᱟᱲᱟᱢ ᱞᱟᱦᱟᱭᱟ ᱚᱱᱟᱛᱮ ᱤᱧᱫᱚ ᱱᱚᱣᱟᱜᱮᱧ ᱢᱮᱱ ᱚᱪᱚᱭᱮᱫᱟ ᱡᱮ ᱡᱮᱛᱮ ᱟᱵᱚ ᱥᱟᱱᱛᱟᱲ ᱵᱚᱭᱦᱟ ᱢᱚᱡᱽᱛᱮᱵᱚᱱ ᱯᱟᱲᱦᱟᱜ ᱟᱨ ᱢᱚᱡᱽᱛᱮᱵᱚᱱ ᱟᱵᱚᱵᱚᱱ ᱛᱟᱦᱮᱱᱟ